ᱠᱷᱮᱞ ᱛᱟᱵᱚᱱ ᱱᱚᱝᱠᱟᱱ ᱡᱤᱱᱤᱥ ᱠᱟᱱᱟ ᱞᱮᱠᱤᱱ ᱱᱤᱛᱳᱜ ᱰᱤᱡᱤᱴᱮᱞ ᱤᱭᱟᱹᱛᱮ ᱥᱟᱱᱟᱢ ᱚᱲᱟᱜ ᱨᱮᱱ ᱜᱤᱫᱟᱹᱨ ᱯᱤᱫᱟᱹᱨ ᱢᱳᱵᱟᱭᱤᱞ ᱨᱮᱜᱮ ᱞᱩᱰᱩ ᱯᱷᱩᱴᱵᱚᱞ ᱛᱟᱥ ᱥᱟᱱᱟᱢ ᱠᱚ ᱮᱱᱮᱡ ᱠᱟᱱᱟ ᱥᱮ ᱤᱧ ᱦᱤᱥᱟᱹᱵ ᱛᱮᱫᱚ ᱯᱚᱥᱚᱱ ᱫᱚ ᱵᱟᱝ ᱦᱤᱡᱩᱜ ᱠᱟᱱᱜᱮᱭᱟ ᱛᱚ ᱱᱤᱛᱳᱜ ᱤᱧᱟᱹᱜ ᱢᱮᱱᱫᱚ ᱢᱟᱱᱮ ᱟᱢ ᱠᱷᱮᱞ ᱥᱟᱱᱟᱢ ᱠᱟᱱ ᱠᱷᱟᱱ ᱫᱚ ᱜᱚᱰᱟᱨᱮ ᱥᱮᱱ ᱠᱟᱛᱮ ᱟᱯᱱᱟᱨ ᱦᱚᱲᱢᱚ ᱦᱚᱸ ᱯᱷᱤᱴᱱᱮᱥ ᱮᱢ ᱛᱟᱦᱮᱱᱟ ᱦᱚᱲᱢᱚ ᱥᱟᱥᱛᱷ ᱛᱟᱦᱮᱱᱟ ᱢᱟᱱᱮ ᱵᱟᱹᱲᱤᱭᱟ ᱛᱟᱦᱮᱱ ᱛᱟᱢᱟ ᱛᱚ ᱱᱤᱛᱳᱜ ᱱᱚᱝᱠᱟ ᱢᱟᱱᱮ ᱢᱳᱵᱟᱭᱤᱞ ᱤᱭᱟᱹ ᱠᱮᱫᱟ ᱡᱮ ᱢᱟᱱᱮ ᱪᱮᱫ ᱤᱧ ᱢᱮᱱᱟ ᱢᱟᱱᱮ ᱤᱧᱜᱮ ᱫᱤᱥᱟᱹ ᱦᱚᱸ ᱵᱟᱹᱧ ᱫᱟᱲᱮᱭᱟᱜ ᱠᱟᱱᱟ ᱛᱚ ᱜᱤᱫᱟᱹᱨ ᱯᱤᱫᱟᱹᱨ ᱠᱚ ᱢᱟᱱᱮ ᱟᱵᱚ ᱟᱥᱤ ᱥᱟᱞ ᱤᱧ ᱥᱮᱴᱮᱨ ᱥᱮᱴᱮᱨᱚᱜᱼᱛᱮ ᱜᱤᱫᱽᱨᱟᱹ ᱥᱟᱴ ᱥᱟᱞ ᱨᱮᱜᱮ ᱢᱟᱱᱮ ᱜᱤᱫᱟᱹᱨ ᱠᱚᱠᱚ ᱜᱩᱡᱩᱜ ᱠᱟᱱᱟ ᱟᱫᱚ ᱢᱳᱵᱟᱭᱤᱞ ᱜᱮ ᱱᱤᱛᱳᱜ ᱦᱚᱞᱟ ᱢᱟᱸᱫᱷᱮᱨ ᱨᱮ ᱢᱟᱱᱮ ᱮᱠᱥᱟᱞᱮ ᱦᱩᱭ ᱟᱠᱟᱱᱟ ᱜᱤᱫᱟᱹᱨ ᱴᱟ ᱩᱱᱤ ᱡᱮ ᱢᱟᱱᱮ ᱢᱳᱵᱟᱭᱤᱞᱮ ᱫᱮᱠᱷᱟᱣᱟᱭ ᱠᱟᱱᱟ ᱮᱭᱟ ᱩᱱᱤ ᱜᱤᱫᱟᱹᱨ ᱫᱚ ᱠᱚᱢ ᱥᱮ ᱠᱚᱢ ᱜᱚᱰᱟ ᱤᱫᱤ ᱠᱟᱛᱮ ᱟᱥᱮᱱ ᱵᱟᱲᱟᱭᱮᱢ ᱮᱱᱠᱷᱟᱱ ᱢᱳᱵᱟᱭᱤᱞ ᱨᱮᱜᱮ ᱮᱱᱠᱷᱟᱱ ᱫᱚ ᱢᱮᱸᱫ ᱠᱚᱛᱟᱭ ᱟᱨ ᱦᱚᱲᱢᱚ ᱠᱚᱛᱟᱭ ᱪᱮᱫ ᱛᱟᱦᱮᱱᱟ ᱛᱤᱱᱟᱹᱜ ᱫᱤᱱ ᱩᱱᱤ ᱦᱚᱲ ᱦᱚᱲᱮ ᱞᱟᱥᱴᱤᱝᱚᱜᱼᱟ ᱮᱱᱠᱷᱟᱱ ᱩᱱᱤ ᱜᱤᱫᱟᱹᱨ ᱢᱟᱛᱚ ᱜᱚᱼᱵᱟᱵᱟ ᱜᱮ ᱢᱟᱱᱮ ᱠᱷᱟᱨᱟᱯ ᱟᱵᱚᱱ ᱪᱮᱫ ᱜᱤᱫᱟᱹᱨ ᱠᱚ ᱠᱷᱟᱨᱟᱯᱟ ᱟᱹᱞᱤᱧᱟᱜ ᱢᱮᱱᱫᱚ ᱟᱹᱰᱤ ᱠᱷᱟᱨᱟᱯ ᱦᱚᱸᱞᱤᱧ ᱵᱩᱡᱮᱫᱟ ᱟᱨ ᱪᱮᱫᱞᱤᱧ ᱢᱮᱱᱟ ᱢᱟᱱᱮ ᱜᱚᱼᱵᱟᱵᱟ ᱜᱮᱵᱚᱱ ᱠᱷᱟᱨᱟᱯᱟ ᱜᱤᱫᱟᱹᱨ ᱢᱟᱱᱮ ᱮᱠᱥᱟᱞᱮ ᱦᱩᱭᱱᱟ ᱢᱳᱵᱟᱭᱤᱞᱮ ᱥᱳᱨᱟᱫᱮᱭᱟ ᱫᱟᱠᱟ ᱩᱛᱩ ᱤᱥᱤᱱᱟ ᱦᱮᱸ ᱦᱮᱸ ᱮᱱᱠᱷᱟᱱ ᱛᱷᱤᱨ ᱟᱠᱟᱱᱟᱭ ᱜᱤᱫᱟᱹᱨ ᱚᱱᱠᱟ ᱛᱷᱚᱲᱤ ᱦᱩᱭᱩᱜᱼᱟ ᱟᱨ ᱩᱱᱤᱭᱟᱜ ᱢᱮᱸᱫ ᱡᱮ ᱪᱮᱫ ᱪᱤᱠᱟᱹᱜ ᱠᱟᱱᱟ ᱚᱱᱟᱫᱚ ᱵᱟᱝᱵᱚᱱ ᱫᱤᱥᱟᱹ ᱫᱟᱲᱮᱭᱟᱜ ᱠᱟᱱᱟ ᱟᱪᱪᱷᱟ ᱤᱱᱟᱹᱜ ᱫᱷᱟᱨᱟ ᱜᱮᱞᱤᱧ ᱢᱮᱱᱟ